ᱦᱮᱞᱳ ᱜᱚᱢᱠᱮ ᱟᱹᱞᱤᱧ ᱱᱤᱛᱳᱜ ᱫᱚ ᱥᱤᱡᱩᱦᱟ ᱠᱷᱚᱱᱟᱜ ᱞᱤᱧ ᱢᱮᱱᱫᱟ ᱟᱹᱞᱤᱧ ᱱᱤᱛᱳᱜ ᱫᱚ ᱪᱟᱥ ᱨᱮᱞᱤᱧ ᱥᱤᱯᱴ ᱠᱟᱜᱼᱟ ᱛᱚ ᱟᱹᱞᱤᱝ ᱫᱚ ᱜᱮᱥ ᱥᱤᱞᱤᱱᱰᱟᱨ ᱪᱟᱦᱤᱭᱮ ᱟᱨ ᱚᱱᱟ ᱞᱟᱹᱜᱤᱫ ᱪᱮᱫ ᱠᱚ ᱪᱤᱠᱟᱹ ᱦᱩᱭᱩᱜᱼᱟ ᱟᱪᱪᱷᱟ ᱴᱷᱤᱠ ᱜᱮᱭᱟ ᱴᱷᱤᱠ ᱜᱮᱭᱟ ᱚᱱᱟ ᱠᱚ ᱯᱮᱯᱚᱨ ᱞᱟᱜᱟᱜᱼᱟ ᱛᱚ ᱴᱷᱤᱠ ᱜᱮᱭᱟ ᱚᱱᱟ ᱠᱚ ᱯᱮᱯᱟᱨ ᱫᱚᱞᱤᱧ ᱤᱭᱟᱹᱭᱟ ᱛᱚ ᱛᱤᱱᱟᱹᱜ ᱫᱤᱱ ᱠᱚᱛᱮ ᱞᱤᱧ ᱧᱟᱢᱟ ᱠᱟᱭ ᱠᱤ ᱤᱥᱤᱱ ᱵᱟᱥᱟᱝ ᱞᱟᱹᱜᱤᱫ ᱢᱚᱱᱮ ᱵᱟᱹᱲᱤᱡ ᱫᱤᱠᱠᱟᱛᱚᱜ ᱠᱟᱱ ᱛᱟᱹᱞᱤᱧᱟ ᱟᱪᱪᱷᱟ ᱴᱷᱤᱠ ᱜᱮᱭᱟ

ᱴᱷᱤᱠ ᱜᱮᱭᱟ ᱟᱪᱪᱷᱟ ᱟᱫᱷᱟᱨ ᱠᱟᱨᱰ ᱠᱚ ᱮᱢᱚᱜ ᱦᱩᱭᱩᱜᱼᱟ ᱥᱮ ᱮᱰᱨᱮᱥ ᱟᱪᱪᱷᱟ ᱟᱪᱪᱷᱟ ᱴᱷᱤᱠ ᱜᱮᱭᱟ ᱟᱹᱞᱤᱧ ᱪᱟᱥ ᱨᱮᱜᱮ ᱞᱤᱧ ᱛᱟᱦᱮᱱ ᱠᱟᱱᱟ ᱢᱮᱱ ᱨᱳᱰ ᱨᱮᱜᱮ ᱦᱮᱱᱟᱜ ᱞᱤᱧᱟ ᱢᱚᱦᱟᱵᱤᱨ ᱪᱚᱠᱥᱩᱨ ᱴᱷᱮᱱ ᱜᱮ ᱚᱱᱛᱮ ᱠᱩᱞ ᱠᱟᱜ ᱵᱮᱱ ᱚᱱᱛᱮ ᱠᱷᱚᱱ ᱟᱹᱞᱤᱧ ᱞᱤᱧ ᱦᱟᱸᱜ ᱦᱟᱛᱟᱣ ᱡᱚᱝᱚᱜᱼᱟ ᱞᱤᱧ ᱟᱪᱪᱷᱟ ᱴᱷᱤᱠ ᱜᱮᱭᱟ ᱛᱚ ᱡᱚᱞᱫᱤ ᱜᱮᱞᱤᱧ ᱧᱟᱢᱟ ᱥᱮ ᱦᱮᱸ ᱦᱮᱸ ᱟᱨ ᱪᱮᱫ ᱟᱭ ᱰᱤ ᱱᱚᱢᱵᱚᱨ ᱞᱟᱜᱟᱜᱼᱟ ᱴᱷᱤᱠ ᱜᱮᱭᱟ ᱟᱭ ᱰᱤ ᱱᱚᱢᱵᱚᱨ ᱫᱚ ᱵᱟᱨᱚ ᱟᱨ ᱮᱜᱟᱨᱚ ᱠᱟᱱ ᱛᱟᱞᱤᱧᱟ ᱟᱪᱪᱷᱟ ᱟᱪᱪᱷᱟ ᱴᱷᱤᱠ ᱜᱮᱭᱟ ᱦᱳᱭ